ᱟᱹᱥᱩᱞ ᱦᱩᱭ ᱠᱟᱱᱟ ᱱᱟᱦᱟᱜ ᱥᱤᱢ ᱠᱚ ᱟᱨ ᱢᱮᱨᱚᱢ ᱠᱚ ᱱᱟᱦᱟᱸᱜ ᱩᱱᱠᱩ ᱜᱮ ᱱᱟᱦᱟᱸᱜ ᱤᱧ ᱜᱩᱯᱤ ᱵᱟᱲᱟᱭᱮᱫ ᱠᱚᱛᱟᱵᱚᱱᱟ ᱟᱨ ᱤᱧ ᱫᱚ ᱠᱟᱹᱢᱤ ᱠᱚᱫᱚ ᱦᱟᱸᱜ ᱵᱟᱝ ᱠᱷᱟᱹᱞᱤ ᱤᱧ ᱠᱚᱨᱮ ᱫᱚ ᱦᱟᱸᱜ ᱢᱟᱱᱮ ᱠᱷᱟᱴᱟᱣ ᱦᱩᱭᱩᱜ ᱠᱟᱱᱟ ᱠᱤᱪᱷᱩ ᱟᱨᱚ ᱠᱚᱢ ᱥᱚᱢ ᱯᱚᱭᱥᱟ ᱢᱮᱱᱟᱜ ᱵᱚᱱᱟ ᱡᱮᱦᱮᱛᱩ ᱤᱱᱟᱹ ᱛᱮᱜᱮ ᱢᱟᱱᱮ ᱪᱟᱞᱟᱣ ᱦᱩᱭᱩᱜ ᱠᱟᱱᱟ ᱟᱨᱚ ᱚᱱᱠᱟ ᱫᱚ ᱢᱮᱨᱚᱢ ᱦᱚᱸ ᱢᱮᱱᱟᱜ ᱠᱚᱣᱟ ᱠᱤᱪᱷᱤ ᱵᱩᱨᱩ ᱨᱟᱠᱟᱵ ᱯᱟᱲᱟᱜ ᱠᱟᱱᱟ ᱜᱩᱯᱤ ᱦᱚᱸ ᱪᱤᱠᱟᱹᱛᱮ ᱩᱱᱠᱩ ᱪᱷᱟᱲᱟ ᱠᱟᱛᱮ ᱢᱟ ᱢᱮᱨᱚᱢ ᱜᱩᱯᱤ ᱢᱟ ᱯᱟᱲᱟᱜ ᱠᱟᱱ ᱜᱮ ᱡᱟᱦᱟᱱᱟᱜ ᱠᱚᱢᱟ ᱠᱟᱹᱢᱤ ᱵᱟᱝ ᱜᱟᱱᱚᱜ ᱠᱟᱱᱟ ᱚᱱᱟ ᱞᱟᱹᱜᱤᱫ ᱛᱮ ᱢᱮᱨᱚᱢ ᱠᱚᱜᱮ ᱜᱩᱯᱤ ᱯᱟᱲᱟᱜ ᱠᱟᱱᱟ ᱟᱨ ᱥᱤᱢ ᱠᱚ ᱥᱩᱨ ᱧᱚᱜ ᱦᱩᱭ ᱟᱠᱟᱱᱟ ᱥᱤᱢ ᱠᱚ ᱪᱟᱨᱟ ᱠᱚ ᱮᱢ ᱵᱟᱲᱟ ᱠᱟᱛᱮ ᱩᱱᱠᱩ ᱦᱚᱸ ᱪᱟᱞᱟᱣ ᱵᱚᱲᱟ ᱠᱟᱛᱮ ᱫᱟᱠᱟ ᱡᱚᱢ ᱠᱟᱛᱮᱫ ᱜᱩᱯᱤ ᱪᱟᱞᱟᱣ ᱦᱩᱭᱩᱜ ᱠᱟᱱᱟ ᱢᱮᱨᱚᱢ ᱜᱩᱯᱤ ᱦᱚᱸ ᱪᱟᱞᱟᱣ ᱵᱟᱢ ᱪᱟᱞᱟᱣ ᱞᱮᱱᱠᱷᱟᱱ ᱢᱮᱨᱚᱢ ᱜᱩᱯᱤ ᱦᱚᱸ ᱵᱟᱠᱚ ᱵᱤᱜᱼᱟ ᱛᱚᱞ ᱛᱮᱦᱚᱸ ᱵᱟᱝ ᱜᱟᱱᱚᱜᱼᱟ ᱰᱷᱟᱹᱨᱣᱟᱹ ᱟᱠᱟ ᱛᱮᱦᱚᱸ ᱵᱟᱝ ᱜᱟᱱᱚᱜᱼᱟ ᱜᱩᱯᱤ ᱯᱟᱲᱟᱜᱼᱟ ᱢᱮᱨᱚᱢ ᱰᱷᱮᱨ ᱧᱚᱜ ᱢᱮᱱᱟᱜ ᱠᱚᱣᱟ ᱩᱱᱠᱩ ᱛᱮᱜᱮ ᱟᱞᱮ ᱯᱚᱨᱤᱵᱟᱨ ᱥᱚᱝᱥᱟᱨ ᱫᱚ ᱪᱟᱹᱞᱩᱜ ᱠᱟᱱᱟ ᱱᱟᱦᱟᱸᱜ ᱵᱟᱹᱫ ᱵᱟᱹᱭᱦᱟᱹᱲ ᱦᱚᱸ ᱩᱱᱠᱩ ᱛᱮᱜᱮᱞᱮ ᱥᱟᱨ ᱠᱷᱚᱨᱪᱟ ᱠᱚ ᱚᱸᱰᱚᱠᱚᱜ ᱠᱟᱱᱟ ᱥᱤ ᱠᱷᱚᱨᱪᱟ ᱠᱚ ᱢᱮᱨᱚᱢ ᱟᱹᱥᱩᱞ ᱛᱮᱠᱮ ᱱᱟᱦᱟᱸᱜ ᱢᱮᱨᱚᱢ ᱦᱚᱸ ᱠᱤᱪᱷᱩ ᱯᱚᱭᱥᱟᱜ ᱠᱟᱱᱟ ᱰᱷᱮᱨ ᱜᱮ ᱡᱮᱦᱮᱛᱩ ᱦᱚᱯᱚᱱ ᱟᱹᱠᱷᱨᱤᱧ ᱦᱩᱭᱩᱜ ᱠᱟᱱᱟ ᱮᱸᱜᱟ ᱦᱚᱸ ᱢᱮᱱᱟᱜ ᱠᱚᱣᱟ ᱠᱤᱪᱷᱩ ᱩᱱᱠᱩ ᱦᱚᱸᱠᱚ ᱦᱚᱯᱚᱱ ᱠᱚᱣᱟ ᱟᱨ ᱠᱤᱪᱷᱩ ᱵᱚᱪᱷᱚᱨ ᱨᱮ ᱢᱤᱫᱴᱟᱝ ᱵᱟᱨᱭᱟ ᱟᱹᱠᱷᱨᱤᱧ ᱦᱩᱭᱩᱜ ᱠᱟᱱᱟ ᱢᱤᱫᱴᱟᱝ ᱟᱹᱠᱷᱨᱤᱧ ᱞᱮᱠᱷᱟᱱ ᱢᱤᱫᱴᱟᱝ ᱠᱤᱨᱤᱧ ᱦᱩᱭᱩᱜ ᱠᱟᱱᱟ ᱚᱝᱠᱟ ᱠᱟᱛᱮ ᱱᱟᱦᱟᱸᱜ ᱢᱟᱱᱮ ᱪᱟᱹᱞᱩ ᱟᱠᱟᱱᱟ ᱱᱟᱦᱟᱸᱜ ᱥᱚᱝᱥᱟᱨ ᱫᱚ ᱥᱚᱝᱥᱟᱨ ᱪᱟᱹᱞᱩ ᱯᱚᱨᱤᱵᱟᱨ ᱞᱮ ᱪᱟᱞᱟᱜ ᱠᱟᱱᱟ ᱡᱮᱦᱮᱛᱩ ᱢᱟᱱᱮ ᱯᱚᱨᱤᱵᱟᱨ ᱦᱚᱸᱞᱮ ᱪᱟᱞᱟᱜ ᱠᱟᱱᱟ ᱵᱩᱞᱩᱝ ᱥᱩᱱᱩᱢ ᱦᱩᱭᱩᱜ ᱠᱟᱱᱟ ᱦᱟᱯᱛᱟ ᱠᱷᱚᱨᱪᱟ ᱦᱚᱸ ᱩᱰᱩᱠᱚᱜ ᱠᱟᱱᱟ ᱮᱰᱮᱠᱷᱚᱱ ᱜᱮ ᱱᱟᱦᱟᱸᱜ ᱢᱮᱨᱚᱢ ᱟᱨᱦᱚᱸ ᱯᱚᱭᱥᱟ ᱪᱮᱦᱨᱟ ᱵᱮᱱᱟᱜ ᱠᱟᱱᱟ ᱥᱤᱢ ᱨᱮᱦᱚᱸ ᱥᱤᱢ ᱦᱚᱸᱠᱚ ᱟᱹᱠᱷᱨᱤᱧ ᱠᱚᱣᱟᱞᱮ ᱠᱤᱪᱷᱩ ᱠᱤᱪᱷᱩ ᱛᱟᱦᱮᱱ ᱠᱟᱱᱟ ᱠᱚ ᱢᱮᱨᱚᱢ ᱦᱚᱸ ᱵᱚᱪᱷᱚᱨ ᱨᱮ ᱢᱤᱫᱴᱟᱝ ᱵᱟᱝᱠᱷᱟᱱ ᱵᱟᱨᱭᱟ ᱞᱮ ᱟᱹᱠᱷᱨᱤᱧ ᱠᱤᱱᱟᱹ ᱚᱸᱰᱮ ᱠᱷᱚᱱ ᱠᱤᱪᱷᱩ ᱯᱚᱭᱥᱟ ᱵᱟᱹᱫ ᱵᱟᱹᱭᱦᱟᱹᱨ ᱨᱮ ᱪᱟᱞᱟᱜᱼᱟ ᱟᱨ ᱟᱞᱮᱭᱟᱜ ᱡᱚᱢ ᱦᱚᱸ ᱠᱷᱚᱨᱪᱟ ᱚᱸᱰᱮ ᱠᱷᱚᱱ ᱚᱰᱚᱠᱚᱜᱼᱟ ᱠᱟᱱᱟ ᱵᱩᱞᱩᱝ ᱥᱩᱱᱩᱢ ᱠᱷᱚᱨᱪᱟ ᱱᱟᱦᱟᱸᱜ ᱟᱨ ᱢᱤᱫᱴᱟᱝ ᱥᱟᱨᱮᱡᱚᱜᱼᱟ ᱯᱚᱭᱥᱟ ᱠᱤᱪᱷᱩ ᱚᱸᱰᱮᱠᱷᱚᱱ ᱫᱚ ᱟᱨ ᱢᱤᱫᱴᱟᱝ ᱢᱮᱨᱚᱢ ᱠᱤᱨᱤᱧ ᱠᱚᱣᱟ ᱟᱨ ᱚᱱᱠᱟ ᱵᱟᱝ ᱵᱩᱫᱽᱫᱷᱤ ᱞᱮᱠᱷᱟᱱ ᱵᱟᱝ ᱜᱟᱱᱚᱜ ᱠᱟᱱᱟ ᱠᱷᱟᱱ ᱢᱟ ᱚᱱᱟ ᱠᱟᱢ ᱠᱟᱡ ᱫᱚ ᱵᱟᱡᱟᱨ ᱱᱟᱞᱟ ᱦᱚᱸ ᱪᱮᱫ ᱦᱚᱸ ᱵᱟᱝ ᱴᱚᱞᱟ ᱱᱟᱞᱦᱟ ᱦᱚᱸ ᱤᱧ ᱫᱚ ᱴᱳᱴᱟᱞ ᱫᱚᱦᱟᱸᱜ ᱵᱟᱝ ᱤᱧ ᱫᱚ ᱠᱷᱟᱹᱞᱤ ᱫᱟᱨᱟᱢ ᱠᱚᱯᱤ ᱟᱨ ᱥᱤᱢ ᱡᱚᱛᱚ ᱨᱮᱜᱮ ᱛᱟᱦᱮᱱ ᱦᱩᱭᱩᱜ ᱠᱟᱱᱟ ᱱᱟᱦᱟᱸᱜ ᱤᱱᱟᱹ ᱠᱟᱹᱢᱤ ᱠᱚ ᱱᱟᱦᱟᱸᱜ ᱠᱟᱹᱢᱤ ᱦᱩᱭᱩᱜ ᱠᱟᱱᱟ